ᱵᱷᱟᱨᱚᱛ ᱫᱤᱥᱚᱢ ᱨᱮ ᱟᱭᱢᱟᱜᱟᱱ ᱯᱟᱹᱨᱥᱤ ᱢᱮᱱᱟᱜ ᱟᱠᱟᱫᱟ ᱚᱱᱟ ᱠᱚ ᱢᱩᱫᱽ ᱨᱮ ᱚᱥᱴᱨᱤᱠ ᱯᱟᱹᱨᱥᱤ ᱜᱷᱟᱨᱚᱸᱡᱽ ᱨᱮᱭᱟᱜ ᱦᱟᱹᱴᱤᱧ ᱠᱷᱚᱱᱟᱜ ᱟᱹᱰᱤ ᱥᱚᱨᱮᱥ ᱟᱱᱟᱜ ᱥᱮ ᱢᱟᱹᱱ ᱟᱱᱟᱜ ᱯᱟᱹᱨᱥᱤ ᱫᱚ ᱦᱩᱭᱩᱜ ᱠᱟᱱᱟ ᱥᱟᱱᱛᱟᱞᱤ ᱯᱟᱹᱨᱥᱤ ᱥᱟᱱᱛᱟᱲᱤ ᱯᱟᱹᱨᱥᱤ ᱫᱚ ᱮᱴᱟᱜ ᱯᱟᱹᱨᱥᱤ ᱠᱷᱚᱱ ᱟᱹᱰᱤᱜᱮ ᱵᱷᱮᱜᱟᱨ ᱢᱮᱱᱟᱜ ᱟᱠᱟᱫᱟ ᱡᱮᱞᱮᱠᱟ ᱧᱮᱞᱚᱜᱼᱟ ᱥᱟᱱᱛᱟᱲ ᱫᱚ ᱪᱟᱣᱞᱮ ᱠᱚ ᱢᱮᱛᱟᱜᱼᱟ ᱢᱮᱱᱠᱷᱟᱱ ᱫᱤᱠᱩ ᱫᱚ ᱪᱟᱞ ᱠᱚ ᱢᱮᱛᱟᱜᱼᱟ ᱢᱩᱱᱰᱟ ᱫᱚ ᱫᱟᱨᱮ ᱠᱚ ᱢᱮᱛᱟᱜᱼᱟ ᱢᱮᱱᱠᱷᱟᱱ ᱥᱟᱱᱛᱟᱲ ᱫᱚ ᱫᱟᱨᱤ ᱠᱚ ᱢᱮᱛᱟᱜᱼᱟ ᱱᱚᱣᱟ ᱠᱚ ᱟᱹᱲᱟᱹ ᱥᱮ ᱱᱚᱣᱟ ᱠᱚ ᱟᱲᱟᱝ ᱫᱚ ᱟᱵᱚᱴᱷᱮᱱ ᱠᱷᱚᱱ ᱥᱮ ᱥᱟᱱᱛᱟᱲ ᱴᱷᱮᱱ ᱠᱷᱚᱱ ᱟᱸᱡᱚᱢ ᱠᱟᱛᱮᱫ ᱫᱤᱠᱩ ᱥᱮ ᱢᱩᱱᱰᱟᱹ ᱠᱚ ᱟᱠᱚᱣᱟᱜ ᱯᱟᱹᱨᱥᱤ ᱨᱮᱠᱚ ᱥᱮᱞᱮᱫ ᱟᱠᱟᱫᱟ ᱚᱱᱠᱟᱜᱮ ᱟᱨ ᱦᱚᱸ ᱟᱭᱢᱟ ᱞᱮᱠᱟᱱ ᱵᱷᱮᱜᱟᱨ ᱢᱮᱱᱟᱜ ᱟᱠᱟᱫᱟ ᱚᱱᱟ ᱠᱚᱫᱚ ᱧᱮᱞᱚᱜᱼᱟ ᱡᱮᱞᱮᱠᱟ ᱟᱵᱚ ᱫᱚ ᱥᱟᱱᱟᱢᱟᱜ ᱜᱮ ᱨᱚᱲ ᱨᱮ ᱵᱷᱮᱜᱟᱨ ᱢᱮᱱᱟᱜ ᱟᱠᱟᱫᱟ ᱡᱮᱞᱮᱠᱟ ᱟᱵᱚ ᱫᱚ ᱫᱟᱠᱟ ᱫᱚᱵᱚᱱ ᱡᱚᱢᱟ ᱢᱮᱱᱠᱷᱟᱱ ᱫᱟᱜ ᱫᱚᱵᱚᱱ ᱧᱩᱭᱟ ᱚᱱᱟ ᱚᱱᱠᱟᱜᱮ ᱫᱤᱠᱩ ᱫᱚ ᱫᱟᱠᱟ ᱟᱨ ᱫᱟᱜ ᱵᱟᱱᱟᱨ ᱜᱮᱠᱚ ᱡᱚᱢᱟ ᱚᱱᱠᱟᱜᱮ ᱟᱨᱦᱚᱸ ᱵᱷᱮᱜᱟᱨ ᱢᱮᱱᱟᱜ ᱟᱠᱟᱫᱟ ᱡᱮᱞᱮᱠᱟ ᱟᱵᱚ ᱫᱚ ᱪᱮᱬᱮ ᱫᱚ ᱫᱟᱮᱨᱮᱨᱮ ᱟᱵ ᱟᱠᱟᱱᱟ ᱵᱚᱱ ᱢᱮᱱᱟ ᱟᱨ ᱰᱟᱝᱨᱤ ᱫᱚ ᱵᱩᱨᱩᱢ ᱟᱠᱟᱱᱟ ᱵᱚᱱ ᱢᱮᱱᱟ ᱢᱮᱱᱠᱷᱟᱱ ᱫᱤᱠᱩ ᱫᱚ ᱱᱚᱣᱟ ᱠᱟᱛᱷᱟ ᱠᱚᱫᱚ ᱪᱮᱬᱮ ᱦᱚᱸᱭ ᱫᱩᱲᱩᱵ ᱟᱠᱟᱱᱟ ᱟᱨ ᱰᱟᱝᱨᱤ ᱦᱚᱸᱭ ᱫᱩᱲᱩᱯ ᱟᱠᱟᱱᱟ ᱱᱚᱝᱠᱟᱜᱮ ᱟᱵᱚᱣᱟᱜ ᱯᱟᱹᱨᱥᱤ ᱥᱟᱶ ᱮᱴᱟᱜ ᱯᱟᱹᱨᱥᱤᱭᱟᱜ ᱵᱷᱮᱜᱟᱨ ᱫᱚ ᱧᱮᱞᱚᱜᱼᱟ ᱱᱚᱝᱠᱟᱜᱮ ᱟᱨᱦᱚᱸ ᱵᱷᱮᱜᱟᱨ ᱠᱚᱫᱚ ᱧᱟᱢᱚᱜ ᱜᱮᱭᱟ